ᱤᱧᱟᱹᱜ ᱦᱟᱥᱟ ᱢᱮᱱᱟᱜ ᱟᱠᱟᱫ ᱛᱤᱧᱟ ᱯᱨᱟᱭ ᱪᱷᱚ ᱵᱤᱜᱷᱟᱹ ᱜᱟᱱ ᱥᱚᱨᱠᱟᱨ ᱠᱷᱚᱡ ᱠᱳᱱᱳ ᱦᱩᱲᱩ ᱤᱛᱟᱹ ᱦᱚᱸ ᱵᱟᱠᱚ ᱮᱢᱟ ᱞᱮᱭᱟ ᱥᱩᱫᱷᱩ ᱠᱚ ᱮᱢᱟ ᱞᱮᱭᱟ ᱛᱩᱲᱤ ᱟᱨ ᱠᱚᱞᱟᱭ ᱚᱱᱟᱦᱚᱸ ᱟᱹᱰᱤ ᱠᱚᱢ ᱵᱤᱜᱷᱟᱹᱨᱮ ᱢᱤᱫ ᱠᱮᱡᱤ ᱠᱟᱛᱮᱫ ᱠᱚ ᱮᱢᱟᱞᱮ ᱠᱟᱱᱟ ᱟᱨ ᱢᱚᱲᱮ ᱵᱤᱜᱷᱟᱹᱨᱮ ᱪᱮᱫ ᱞᱮ ᱪᱟᱥ ᱫᱟᱲᱮᱭᱟᱜᱼᱟ ᱦᱩᱲᱩ ᱵᱚᱱᱱᱟ ᱜᱷᱳᱥᱤᱛᱚ ᱦᱩᱭ ᱮᱱᱠᱷᱟᱱ ᱥᱚᱨᱠᱟᱨ ᱠᱷᱚᱡ ᱡᱟᱜᱮ ᱯᱚᱭᱥᱟ ᱠᱚ ᱮᱢᱟ ᱞᱮᱭᱟ